ᱜᱩᱨᱩ ᱜᱚᱢᱠᱮ ᱞᱟᱹᱭ ᱟᱠᱟᱫ ᱞᱮᱠᱟᱛᱮ ᱡᱟᱦᱟᱸ ᱡᱟᱹᱛᱤ ᱨᱮᱱᱟᱜ ᱟᱡ ᱧᱩᱛᱩᱢ ᱚᱞ ᱵᱟᱹᱱᱩᱜ ᱚᱱᱟ ᱡᱟᱹᱛᱤ ᱨᱮᱱᱟᱜ ᱫᱚ ᱢᱟᱨᱥᱟᱞ ᱵᱟᱹᱱᱩᱜ ᱜᱩᱨᱩ ᱜᱚᱢᱠᱮ ᱞᱟᱦᱟᱛᱮ ᱟᱵᱚᱣᱟᱜ ᱡᱟᱹᱛᱤ ᱥᱮ ᱥᱟᱶᱛᱟ ᱢᱮᱱᱟᱜ ᱜᱮᱭᱟ ᱟᱨ ᱚᱱᱟ ᱥᱟᱶᱛᱟ ᱨᱮᱱᱟᱜ ᱯᱟᱹᱨᱥᱤ ᱟᱹᱨᱤ ᱪᱟᱹᱞᱤ ᱦᱚᱸ ᱢᱮᱱᱟᱜ ᱜᱮᱭᱟ ᱢᱮᱱᱠᱷᱟᱱ ᱢᱤᱫᱴᱟᱝ ᱯᱟᱹᱨᱥᱤ ᱨᱮᱱᱟᱜ ᱫᱟᱲᱮ ᱡᱟᱦᱟᱸ ᱪᱤᱠᱤ ᱨᱮ ᱡᱟᱦᱟᱸ ᱯᱟᱹᱨᱥᱤ ᱨᱮᱱᱟᱜ ᱫᱟᱲᱮ ᱪᱤᱠᱤ ᱵᱟᱭ ᱛᱟᱦᱮᱱᱟ

ᱚᱱᱟ ᱡᱟᱹᱛᱤ ᱨᱮᱱᱟᱜ ᱚᱱᱟ ᱯᱟᱹᱨᱥᱤ ᱨᱮᱱᱟᱜ ᱫᱟᱲᱮ ᱫᱚ ᱵᱟᱝ ᱛᱟᱦᱮᱱᱟ ᱚᱱᱟ ᱪᱤᱠᱟᱹ ᱱᱤᱛᱚᱜ ᱚᱞ ᱪᱤᱠᱤ ᱱᱚᱜᱼᱚᱸᱭ ᱟᱵᱚᱭ ᱪᱟᱞ ᱟᱫ ᱵᱚᱱᱟ ᱟᱫᱚ ᱩᱱ ᱠᱷᱚᱱ ᱜᱮ ᱟᱵᱚ ᱮᱴᱟᱜ ᱯᱟᱹᱨᱥᱤᱛᱮ ᱮᱴᱟᱜ ᱚᱞᱛᱮ ᱟᱵᱚ ᱵᱚᱱ ᱜᱚᱭᱚᱱ ᱞᱮᱱᱟ ᱟᱨ ᱩᱱᱠᱩᱣᱟᱜ ᱮᱥᱮᱨ ᱨᱮ ᱟᱵᱚ ᱛᱟᱦᱮᱱᱟ ᱵᱚᱱ ᱱᱤᱛᱚᱜ ᱫᱚ ᱚᱞ ᱪᱤᱠᱤ ᱦᱟᱨᱟ ᱵᱩᱨᱩᱜ ᱠᱟᱱᱟ ᱟᱵᱚᱣᱟᱜ ᱞᱟᱠᱪᱟᱨ ᱦᱚᱸ ᱦᱟᱨᱟ ᱵᱩᱨᱩᱜ ᱠᱟᱱᱟ ᱟᱵᱚ ᱞᱮᱠᱟ ᱛᱟᱦᱮᱱ ᱦᱚᱵᱚᱱ ᱪᱮᱫᱮᱜᱼᱟ ᱦᱟᱯᱲᱟᱢ ᱠᱚᱣᱟᱜ ᱦᱚᱨ ᱰᱟᱦᱟᱨ ᱯᱟᱸᱡᱟᱭᱮᱜᱼᱟ ᱵᱚᱱ ᱟᱨ ᱫᱤᱥᱚᱢ ᱛᱟᱞᱟ ᱨᱮ ᱦᱚᱲ ᱞᱮᱠᱟ ᱱᱤᱛᱚᱜ ᱵᱚᱱ ᱧᱮᱞ ᱧᱟᱢᱚᱜ ᱠᱟᱱᱟ ᱱᱤᱛᱚᱜ ᱟᱵᱚᱣᱟᱜ ᱯᱟᱹᱨᱥᱤ ᱦᱚᱸ ᱟᱵᱚᱣᱟᱜ ᱞᱟᱠᱪᱟᱨ ᱦᱚᱸ ᱟᱵᱚᱣᱟᱜ ᱫᱤᱥᱚᱢ ᱥᱩᱢᱩᱝ ᱫᱚ ᱵᱟᱝᱟ ᱮᱴᱟᱜ ᱫᱤᱥᱚᱢ ᱨᱮᱦᱚᱸ ᱟᱵᱚᱣᱟᱜ ᱞᱟᱠᱪᱟᱨ ᱟᱹᱨᱤ ᱪᱟᱹᱞᱤ ᱨᱮᱱᱟᱜ ᱠᱷᱳᱡᱽ ᱵᱤᱱ ᱪᱟᱞᱟᱜ ᱠᱟᱱᱟ ᱟᱨ ᱢᱟᱱᱟᱣ ᱵᱟᱛᱟᱣ ᱠᱟᱛᱮ ᱩᱱᱠᱩ ᱦᱚᱸ ᱟᱵᱚ ᱞᱮᱠᱟ ᱛᱟᱦᱮᱱ ᱨᱮᱱᱟᱜ ᱠᱚ ᱨᱤᱠᱟᱹ ᱡᱚᱝ ᱠᱟᱱᱟ